ᱜᱚᱞᱯᱷᱚ ᱵᱳᱭ ᱫᱚ ᱟᱹᱰᱤ ᱞᱟᱹᱠᱛᱤᱭᱟᱱᱟᱜ ᱠᱟᱱᱟ ᱪᱮᱫᱟᱜ ᱥᱮ ᱦᱩᱰᱤᱧ ᱦᱩᱰᱤᱧ ᱜᱤᱫᱽᱨᱟᱹ ᱠᱚ ᱜᱚᱞᱯᱷᱚ ᱵᱳᱭ ᱯᱟᱲᱦᱟᱣ ᱠᱟᱛᱮᱜ ᱜᱮᱠᱚ ᱦᱟᱨᱟᱵᱩᱨᱩᱜ ᱠᱟᱱᱟ ᱥᱮ ᱟᱵᱚ ᱠᱚᱵᱚᱱ ᱦᱟᱨᱟ ᱠᱟᱱᱟ ᱚᱱᱟᱛᱮ ᱜᱚᱞᱯᱷᱚ ᱵᱳᱭ ᱛᱟᱞᱟᱛᱮ ᱟᱭᱢᱟ ᱠᱤᱪᱷᱩ ᱥᱤᱠᱷᱱᱟᱹᱛ ᱨᱮᱱᱟᱜ ᱥᱮᱬᱟ ᱨᱮᱱᱟᱜ ᱦᱚᱸ ᱢᱮᱱᱟᱜ ᱟᱠᱟᱫᱟ ᱥᱮ ᱜᱚᱞᱯᱷᱚ ᱛᱟᱞᱟᱛᱮ ᱟᱢᱟᱜ ᱟᱭᱢᱟ ᱠᱤᱪᱷᱩ ᱵᱟᱲᱟᱭ ᱧᱟᱢᱚᱜᱚᱜ ᱠᱟᱱᱟ ᱥᱮ ᱧᱟᱢ ᱟᱠᱟᱱᱟ ᱚᱱᱟᱛᱮ ᱜᱚᱞᱯᱷᱚ ᱵᱳᱭ ᱫᱚ ᱟᱹᱰᱤ ᱞᱟᱹᱠᱛᱤᱭᱟᱱᱟᱜ ᱠᱟᱱᱟ ᱜᱚᱞᱯᱷᱚ ᱛᱟᱞᱟᱛᱮ ᱢᱤᱫᱴᱟᱝ ᱦᱚᱲ ᱟᱭᱢᱟ ᱠᱤᱪᱷᱩ ᱵᱟᱲᱟᱭ ᱧᱟᱢ ᱟᱭ ᱥᱮ ᱵᱟᱲᱟᱭ ᱦᱚᱪᱚ ᱚᱱᱠᱟᱜᱮ ᱜᱚᱞᱯᱷᱚ ᱵᱳᱭ ᱫᱚ ᱦᱩᱰᱤᱧ ᱦᱩᱰᱤᱧ ᱠᱷᱚᱱᱟᱜ ᱜᱮᱵᱚᱱ ᱯᱟᱲᱦᱟᱣ ᱦᱤᱡᱩᱜ ᱠᱟᱱᱟ ᱥᱮ ᱱᱚᱣᱟ ᱫᱚ ᱯᱟᱲᱦᱟᱣ ᱞᱟᱹᱠᱛᱤᱜ ᱠᱟᱱᱟ ᱪᱮᱫᱟᱜ ᱥᱮ ᱱᱚᱣᱟᱨᱮ ᱟᱹᱰᱤ ᱞᱮᱠᱟᱱ ᱵᱷᱟᱜᱮ ᱵᱷᱟᱜᱮ ᱜᱚᱞᱯᱷᱚ ᱠᱚ ᱛᱟᱦᱮᱱᱟ ᱥᱮ ᱜᱚᱞᱯᱷᱚ ᱠᱚᱵᱚᱱ ᱯᱟᱲᱦᱟᱣ ᱠᱟᱫᱟ ᱚᱱᱠᱟᱜᱮ ᱯᱨᱚᱛᱮᱠᱴᱤ ᱜᱚᱞᱯᱷᱚ ᱵᱳᱭ ᱨᱮᱜᱮ ᱟᱭᱢᱟ ᱞᱮᱠᱟᱱᱟᱜ ᱜᱚᱞᱯᱷᱚ ᱠᱚ ᱛᱟᱦᱮᱱᱟ ᱡᱟᱦᱟᱸ ᱫᱚ ᱟᱵᱚ ᱚᱱᱟ ᱛᱟᱞᱟᱛᱮ ᱥᱤᱠᱷᱱᱟᱹᱛ ᱵᱚᱱ ᱟᱨᱡᱟᱣ ᱫᱟᱲᱮᱭᱟᱜᱼᱟ ᱥᱮ ᱟᱨᱡᱟᱣ ᱠᱟᱫᱟ ᱵᱚᱱ ᱚᱱᱟᱛᱮ ᱜᱚᱞᱯᱷᱚ ᱵᱳᱭ ᱫᱚ ᱟᱹᱰᱤ ᱞᱟᱹᱠᱛᱤᱭᱟᱱᱟᱜ ᱠᱟᱱᱟ